ᱟᱪᱪᱷᱟ ᱛᱚ ᱤᱧᱟᱹᱜ ᱱᱚᱣᱟ ᱱᱚᱜᱼᱚᱭ ᱫᱤᱠᱩᱢᱟ ᱟᱵᱚᱢᱟ ᱥᱟᱱᱛᱟᱲ ᱠᱚ ᱥᱟᱱᱟᱢ ᱠᱚ ᱨᱮᱡ ᱮᱫ ᱵᱚᱱᱟ ᱡᱚᱞᱦᱟ ᱫᱤᱠᱩᱢᱟ ᱛᱚ ᱟᱵᱚ ᱡᱩᱫᱤᱵᱚᱱ ᱵᱟᱰᱟᱭᱟ ᱛᱚ ᱤᱧᱨᱮᱱ ᱜᱤᱫᱽᱨᱟᱹ ᱢᱤᱫᱴᱮᱱᱮ ᱵᱟᱲᱟᱭᱟ ᱛᱷᱚᱲᱟ ᱛᱷᱚᱲᱤ ᱩᱱᱤᱦᱚᱸ ᱡᱩᱫᱤ ᱵᱟᱲᱟᱭ ᱴᱷᱤᱠᱟ ᱛᱚᱵᱮ ᱛᱚ ᱵᱟᱠᱚ ᱨᱮᱡ ᱵᱚᱱᱟ ᱥᱟᱱᱟᱢ ᱜᱮ ᱡᱤᱥᱚᱱ ᱵᱚᱱ ᱵᱟᱲᱟᱭ ᱧᱟᱢ ᱢᱟ ᱡᱚᱛᱚ ᱜᱮ ᱛᱚᱵᱮ ᱛᱚ ᱟᱵᱚ ᱫᱚ ᱟᱹᱫᱤᱵᱟᱹᱥᱤ ᱫᱚ ᱡᱟᱭᱜᱟ ᱫᱚᱵᱚᱱ ᱫᱚᱦᱚ ᱨᱩᱣᱟᱹᱲᱟ ᱵᱟᱝ ᱡᱩᱫᱤ ᱵᱚᱱ ᱵᱟᱲᱟᱭᱟ ᱮᱱᱠᱷᱟᱱ ᱥᱟᱱᱟᱢ ᱛᱚ ᱠᱚ ᱨᱮᱡ ᱪᱟᱵᱟ ᱵᱚᱱᱟ ᱠᱚ ᱡᱚᱛᱚᱠᱚ ᱦᱟᱛᱟᱣ ᱪᱟᱵᱟᱭ ᱛᱟᱵᱚᱱᱟ ᱮᱱᱠᱷᱟᱱ ᱟᱵᱚᱫᱚ ᱟᱫᱚ ᱪᱮᱫ ᱟᱫᱚ ᱪᱮᱫᱵᱚᱱ ᱪᱤᱠᱟᱹᱭᱟ ᱟᱫᱚ ᱟᱵᱚᱫᱚ ᱟᱫᱚ ᱢᱟ ᱟᱫᱚ ᱩᱱᱠᱩᱣᱟᱜ ᱯᱮᱪᱷᱟᱱ ᱨᱮᱢ ᱛᱟᱦᱮᱱᱟ ᱛᱚ ᱯᱷᱤᱨ ᱩᱱᱠᱩ ᱛᱩᱞᱩᱡ ᱫᱚ ᱵᱟᱢ ᱞᱟᱹᱲᱦᱟᱹᱭ ᱫᱟᱲᱮᱭᱟᱜᱼᱟ ᱥᱮ ᱩᱱᱠᱩ ᱫᱚ ᱠᱷᱟᱛᱟ ᱠᱟᱜᱚᱡ ᱟᱠᱚ ᱠᱚᱞᱚᱢ ᱟᱠᱚ ᱡᱚᱛᱚ ᱠᱤᱪᱷᱩᱭᱟᱠᱚ ᱮᱱᱠᱷᱟᱱ ᱠᱚ ᱢᱮᱱᱟ ᱡᱮ ᱟᱢᱟᱫᱮᱨ ᱵᱚᱴᱷᱮ ᱮᱭ ᱫᱮᱠᱷ ᱠᱟᱜᱚᱡ ᱫᱮᱠᱷ ᱮᱭ ᱫᱮᱠᱷ ᱟᱢ ᱱᱤᱭᱮᱪᱷᱤ ᱟᱫᱚᱠᱚ ᱧᱩᱛᱩᱢ ᱠᱚᱠᱚ ᱩᱫᱩᱜᱟ ᱧᱩᱛᱩᱢ ᱠᱚᱠᱚ ᱞᱟᱹᱭᱟ ᱚᱱᱟᱠᱚᱢ ᱯᱟᱲᱦᱟᱜ ᱟᱢ ᱧᱮᱞᱟᱢ ᱩᱱ ᱨᱮᱫᱚᱢ ᱢᱮᱱᱟ ᱡᱮ ᱤᱧᱫᱚ ᱛᱤᱨᱤᱧ ᱮᱢᱟᱫᱮᱭᱟ ᱤᱧᱫᱚ ᱵᱟᱹᱧ ᱮᱢ ᱠᱟᱣᱫᱮᱭᱟ ᱩᱱᱤᱫᱚ ᱤᱧᱫᱚ ᱵᱟᱹᱧ ᱵᱟᱲᱟᱭᱟ ᱩᱱᱤᱫᱚ ᱚᱱᱟ ᱠᱚᱫᱚ ᱚᱱᱮ ᱚᱱᱠᱟ ᱠᱚ ᱨᱮᱡ ᱵᱚᱱᱟ ᱡᱚᱛᱚ ᱠᱚᱵᱚᱱ ᱵᱟᱰᱟᱭᱟ ᱛᱚ ᱵᱟᱰᱟᱭ ᱧᱟᱢ ᱟᱵᱚᱱ ᱛᱚ ᱛᱚᱵᱮ ᱥᱮ ᱟᱵᱚ ᱟᱹᱫᱤᱵᱟᱹᱥᱤ ᱡᱟᱹᱛᱤ ᱥᱟᱱᱛᱟᱲ ᱫᱚ ᱛᱟᱦᱮᱱ ᱛᱟᱵᱚᱱᱟ ᱧᱩᱛᱩᱢ ᱫᱚ ᱟᱨ ᱡᱩᱫᱤ ᱫᱤᱠᱩ ᱜᱮᱠᱚ ᱨᱮᱡ ᱵᱚᱱᱟ ᱛᱚ ᱚᱱᱟ ᱢᱟᱛᱚ ᱟᱵᱚᱫᱚ ᱛᱚᱵᱮ ᱵᱚ ᱠᱷᱚᱛᱚᱢᱮᱱᱟ ᱟᱨ ᱢᱤᱫ ᱤᱭᱟᱹᱵᱚᱱ ᱛᱟᱦᱮᱱᱟ ᱛᱚ ᱚᱱᱟᱫᱚ ᱵᱷᱟᱞᱮ ᱜᱮᱵᱚᱱ ᱛᱟᱦᱮᱱᱚᱜᱼᱟ ᱱᱟᱯᱟᱭ ᱜᱮᱵᱚᱱ ᱛᱟᱦᱮᱱᱚᱜᱼᱟ ᱡᱚᱛᱚᱜᱮ ᱡᱩᱫᱤ ᱡᱟᱦᱟᱸᱭᱮ ᱢᱮᱛᱟ ᱫᱮᱭᱟ ᱛᱳᱭ ᱢᱮᱱᱟ ᱦᱮᱸᱛᱚ ᱦᱮᱸᱛᱚ ᱫᱮᱞᱟᱵᱚᱱ ᱛᱚᱵᱮᱵᱚᱱ ᱥᱟᱯᱚᱴᱚᱨᱵᱚᱱ ᱮᱢᱟᱭᱟ ᱛᱚ ᱚᱱᱟ ᱥᱟᱯᱚᱴᱚᱨᱵᱚᱱ ᱮᱢᱟᱭᱟᱛᱚ ᱟᱪᱪᱷᱟ ᱵᱷᱟᱹᱞᱤ ᱡᱚᱛᱚ ᱟᱵᱚ ᱟᱹᱫᱤᱵᱟᱹᱥᱤ ᱟᱨ ᱡᱩᱫᱤᱵᱚᱱ ᱫᱤᱠᱩ ᱥᱮᱫ ᱮᱱᱟ ᱮᱱᱠᱷᱟᱱ ᱫᱤᱠᱩ ᱫᱚ ᱦᱚᱲ ᱦᱚᱸ ᱫᱤᱠᱩ ᱵᱚᱱ ᱫᱤᱠᱩᱜ ᱟᱵᱚ ᱦᱮᱸ ᱡᱚᱛᱚ ᱠᱚ ᱨᱮᱡ ᱵᱚᱱᱟ ᱠᱚ ᱦᱟᱛᱟᱣ ᱟᱠᱚ ᱟᱨᱠᱚ ᱟᱠᱚᱣᱟᱜ ᱠᱚ ᱚᱞ ᱡᱚᱱᱚᱜᱼᱟ ᱚᱞᱼᱵᱮᱞ ᱡᱚᱱᱚᱜ ᱟᱠᱚ ᱟᱨ ᱠᱚ ᱨᱮᱡᱤᱥᱴᱨᱤ ᱡᱚᱱᱚᱜᱼᱟ ᱡᱚᱛᱚ ᱠᱤᱪᱷᱩ ᱡᱚᱱᱚᱜ ᱟᱠᱚ ᱟᱵᱚ ᱫᱚᱵᱚᱱ ᱛᱟᱦᱮᱸᱭᱮᱱᱟ ᱯᱷᱟᱹᱥᱩᱲ ᱨᱮ ᱟᱨ ᱩᱱᱠᱩ ᱫᱚ ᱟᱠᱚᱫᱚ ᱟᱨᱟᱢ ᱨᱟᱡᱽ ᱠᱚ ᱢᱟᱨᱟᱣ ᱠᱮᱫᱟ ᱟᱵᱚ ᱫᱚ ᱮᱱᱠᱷᱟᱱ ᱫᱚ ᱟᱵᱚ ᱫᱚᱵᱚᱱ ᱯᱷᱟᱹᱪᱩᱨ ᱮᱱᱟ ᱛᱚ ᱡᱚᱛᱚ ᱜᱮᱵᱚᱱ ᱮᱭᱟᱭᱟ ᱛᱚ ᱥᱟᱱᱟᱢ ᱠᱚᱛᱮ ᱜᱮᱵᱚᱱ ᱨᱚᱲ ᱨᱚᱲ ᱨᱚᱲ ᱫᱩᱜᱟ ᱛᱚ ᱚᱱᱟᱫᱚ ᱵᱚᱦᱩᱛ ᱟᱪᱪᱷᱟ ᱦᱩᱭᱩᱜ ᱛᱟᱵᱚᱱᱟ ᱟᱵᱚᱣᱟᱜ ᱫᱚ ᱟᱹᱫᱤᱵᱟᱹᱥᱤ ᱫᱚ ᱢᱤᱫᱜᱮ ᱡᱩᱫᱤᱵᱚᱱ ᱨᱚᱲᱟ ᱢᱤᱫ ᱜᱮᱵᱚᱱ ᱤᱭᱟᱜᱼᱟ ᱛᱚ ᱚᱱᱟ ᱨᱮᱛᱚ ᱟᱨᱚ ᱟᱪᱪᱷᱟ ᱵᱷᱟᱹᱞᱤ ᱦᱩᱭᱩᱜ ᱛᱟᱵᱚᱱᱟ ᱟᱵᱚᱫᱚ ᱟᱨ ᱢᱤᱫ ᱦᱚᱲᱜᱮ ᱡᱩᱫᱤ ᱞᱟᱹᱲᱦᱟᱹᱭᱚᱜ ᱛᱟᱵᱚᱱᱟ ᱛᱚ ᱚᱱᱟ ᱨᱮᱛᱚ ᱟᱨ ᱵᱟᱭ ᱠᱟᱢᱮ ᱮᱢᱟᱜ ᱛᱟᱵᱚᱱᱟ ᱚᱱᱟ ᱫᱚᱠᱚ ᱢᱮᱱᱟ ᱮᱭᱨᱮ ᱠᱟᱭᱠᱤ ᱠᱳᱭᱛᱮ ᱦᱟᱢᱟᱨᱟ ᱞᱩᱴᱤ ᱞᱤᱵᱳᱭ ᱛᱚ ᱚᱱᱠᱟ ᱫᱚ ᱵᱟᱭ ᱡᱩᱛᱩᱜ ᱠᱟᱱ ᱛᱟᱵᱚᱱᱟ ᱡᱚᱛᱚ ᱠᱚᱵᱚᱱ ᱧᱮᱞᱟ ᱛᱤᱸᱜᱩᱱᱟᱵᱚᱱ ᱟᱵᱚᱦᱚᱸ ᱛᱚᱵᱮ ᱥᱮ ᱩᱱᱠᱩ ᱫᱚᱵᱚ ᱨᱮᱡ ᱫᱟᱲᱮᱭᱟ ᱠᱚᱣᱟ ᱟᱨ ᱵᱟᱝᱠᱷᱟᱱ ᱥᱟᱱᱟᱢ ᱛᱚ ᱟᱠᱚᱠᱚ ᱚᱞᱼᱵᱮᱞ ᱠᱟᱛᱮ ᱡᱚᱛᱚ ᱠᱚ ᱦᱟᱛᱟᱣ ᱡᱚᱱᱚᱜᱼᱟ ᱦᱟᱛᱟᱣ ᱡᱚᱱᱚᱜ ᱠᱷᱟᱱᱵᱚ ᱮᱱᱠᱷᱟᱱ ᱟᱵᱚ ᱥᱟᱱᱛᱟᱲ ᱫᱚᱵᱚᱱ ᱟᱫᱚᱵᱚᱱ ᱪᱟᱵᱟᱭᱮᱱᱟ ᱟᱨ ᱵᱟᱢ ᱢᱤᱫᱴᱮᱱ ᱜᱤᱵᱚᱱ ᱧᱮᱞ ᱠᱟᱭᱟ ᱛᱚ ᱚᱱᱟᱫᱚ ᱢᱮᱸᱫ ᱞᱩᱛᱩᱨᱟᱭᱟᱵᱚᱱ ᱛᱚ ᱩᱱᱤᱫᱚᱭ ᱛᱤᱸᱜᱩᱱᱟ ᱥᱟᱱᱟᱢ ᱠᱚᱵᱚᱱ ᱛᱤᱸᱜᱩᱱᱟᱛᱚ ᱟᱨᱵᱟᱝᱵᱚᱱ ᱛᱤᱸᱜᱩᱱᱟᱛᱚ ᱚᱱᱟᱫᱚ ᱟᱵᱚ ᱫᱚᱠᱚ ᱨᱮᱡ ᱵᱚᱱᱟ ᱦᱟᱛᱟᱣ ᱟᱠᱚ ᱡᱚᱛᱚ ᱠᱤᱪᱷᱩᱭᱟᱠᱚ ᱚᱞᱼᱵᱮᱞ ᱡᱚᱝᱚᱜ ᱟᱠᱚ ᱭᱟ ᱡᱚᱝᱼᱚᱜ ᱟᱠᱚ ᱥᱟᱱᱟᱢ ᱠᱚ ᱤᱭᱟᱹ ᱨᱮᱠᱚ ᱪᱟᱲᱦᱟᱣ ᱟᱠᱚ ᱡᱚᱛᱚ ᱚᱠᱚᱭ ᱫᱚ ᱵᱟᱵᱟᱣᱟᱜ ᱨᱮ ᱚᱠᱚᱭ ᱫᱚ ᱟᱭᱳᱣᱟᱜ ᱨᱮ ᱦᱮᱸ ᱚᱱᱟ ᱠᱚᱫᱚ ᱟᱵᱚᱵᱚᱱ ᱴᱷᱤᱠᱵᱚᱱ ᱛᱟᱦᱮᱱᱟ ᱟᱹᱫᱤᱵᱟᱹᱥᱤ ᱡᱟᱹᱛᱤ ᱥᱟᱱᱛᱟᱲ ᱴᱷᱤᱠᱵᱚᱱ ᱛᱟᱦᱮᱱᱟ ᱛᱚᱵᱮ ᱥᱮ ᱟᱵᱚᱣᱟᱜ ᱫᱚ ᱨᱤᱛᱤ ᱨᱮᱣᱟᱡᱽ ᱫᱚ ᱪᱟᱞᱟᱜ ᱛᱟᱵᱚᱱᱟ ᱟᱨ ᱵᱟᱝᱵᱚᱱ ᱛᱟᱦᱮᱱᱟ ᱛᱚ ᱚᱱᱟᱫᱚ ᱵᱟᱭ ᱡᱩᱛᱩᱜ ᱠᱟᱱ ᱛᱟᱵᱚᱱᱟ ᱥᱮ